ᱜᱤᱫᱽᱨᱟᱹ ᱡᱚᱠᱷᱚᱱ ᱮᱸᱜᱟᱛᱟᱜ ᱟᱭᱳᱣᱟᱜ ᱞᱟᱡ ᱨᱮ ᱛᱟᱦᱮᱸᱱᱟᱭ ᱩᱱ ᱥᱳᱢᱚᱭ ᱟᱹᱰᱤ ᱡᱚᱛᱚᱱ ᱥᱮ ᱜᱤᱫᱽᱨᱟᱹ ᱮᱸᱜᱟᱛ ᱡᱚᱛᱚᱱ ᱞᱟᱜᱟᱜᱼᱟ ᱠᱟᱨᱚᱱ ᱫᱚ ᱩᱱᱤ ᱡᱟᱦᱟᱸᱱᱟᱜ ᱚᱱᱠᱟᱱᱟᱜ ᱦᱟᱢᱟᱞ ᱠᱟᱹᱢᱤ ᱥᱮ ᱟᱹᱰᱤ ᱵᱷᱟᱹᱨᱤᱭᱟᱱ ᱠᱟᱹᱢᱤ ᱠᱚᱫᱚ ᱵᱟᱭ ᱜᱟᱱᱚᱜᱼᱟ ᱠᱟᱨᱚᱱ ᱩᱱᱤ ᱥᱚᱵ ᱥᱳᱢᱚᱭ ᱞᱳᱠᱷᱚᱭᱮ ᱦᱩᱭᱩᱜᱼᱟ ᱟᱠᱟᱴᱮᱭ ᱪᱟᱞᱟᱜ ᱠᱟᱱᱟ ᱚᱠᱟᱛᱮ ᱵᱟᱝ ᱟᱨ ᱚᱱᱠᱟᱱᱟᱜ ᱦᱟᱢᱟᱞᱟᱜ ᱠᱟᱹᱢᱤᱭᱮᱜᱼᱟ ᱥᱮ ᱪᱮᱫ ᱚᱱᱟ ᱠᱚ ᱧᱮᱞ ᱫᱚᱨᱠᱟᱨ ᱠᱟᱱᱟ ᱟᱨ ᱚᱱᱟ ᱚᱱᱟ ᱵᱟᱵᱚᱛ ᱛᱮ ᱩᱱᱤ ᱮᱸᱜᱟᱛ ᱦᱚᱸ ᱡᱟᱛᱮ ᱱᱟᱯᱟᱭ ᱧᱚᱜ ᱜᱤᱫᱽᱨᱟᱹᱭ ᱤᱭᱟᱹ ᱚᱱᱮ ᱥᱚᱨᱤᱨ ᱠᱚ ᱛᱟᱦᱮᱸ ᱵᱷᱤᱛᱤᱨ ᱨᱮ ᱛᱟᱦᱮᱸᱱ ᱛᱟᱭᱢᱟ ᱚᱱᱟ ᱠᱷᱟᱹᱛᱤᱨ ᱛᱮ ᱜᱤᱫᱽᱨᱟᱹ ᱮᱸᱜᱟᱛ ᱦᱚᱸ ᱱᱟᱯᱟᱭ ᱡᱚᱢᱟᱜ ᱱᱟᱯᱟᱭ ᱦᱚᱨᱞᱤᱥ ᱞᱮᱠᱟᱱᱟᱜ ᱡᱤᱱᱤᱥ ᱥᱮ ᱮᱸᱜᱟᱛᱟᱜ ᱡᱟ ᱵᱷᱤᱴᱟᱢᱤᱱ ᱠᱚ ᱮᱢ ᱦᱚᱸ ᱞᱟᱹᱠᱛᱤ ᱠᱟᱱᱟ ᱜᱤᱫᱽᱨᱟᱹ ᱯᱳᱭᱞᱳ ᱥᱮᱨᱢᱟᱭ ᱡᱟᱱᱟᱢᱮᱱ ᱮᱱᱠᱷᱟᱱ ᱩᱱᱥᱳᱢᱚᱭ ᱩᱱᱤ ᱜᱤᱫᱽᱨᱟᱹ ᱯᱳᱭᱞᱳᱛᱮ ᱮᱸᱜᱟᱛ ᱛᱳᱣᱟ ᱛᱳ ᱞᱟᱜᱟᱜ ᱜᱮᱭᱟ ᱥᱟᱶᱛᱮ ᱩᱱᱤ ᱜᱤᱫᱽᱨᱟᱹ ᱦᱚᱸ ᱡᱚᱛᱚᱱ ᱟᱹᱰᱤ ᱫᱚᱨᱠᱟᱨ ᱠᱟᱱᱟ ᱠᱟᱨᱚᱱ ᱦᱩᱭᱩᱜ ᱠᱟᱱᱟ ᱜᱤᱫᱽᱨᱟᱹ ᱚᱱᱟ ᱡᱮᱢᱚᱱ ᱡᱚᱛᱚᱱᱮᱛᱟᱭᱟ ᱡᱟᱛᱮ ᱩᱱᱤ ᱠᱳᱱᱳ ᱳᱡᱚᱱ ᱨᱮ ᱟᱞᱚᱭ ᱠᱚᱢᱚᱜ ᱢᱟ ᱥᱟᱥᱛᱷᱚ ᱵᱷᱟᱞᱮ ᱛᱟᱦᱮᱸᱱ ᱛᱟᱭᱢᱟ ᱡᱚᱢ ᱧᱩ ᱵᱷᱟᱞᱮ ᱛᱟᱦᱮᱸᱱ ᱛᱟᱭᱢᱟ ᱱᱤᱛᱚᱜ ᱡᱟᱦᱟᱸ ᱠᱚ ᱩᱰᱩᱜ ᱟᱠᱟᱱ ᱦᱚᱨᱞᱤᱠᱥ ᱠᱚ ᱚᱱᱟ ᱠᱚ ᱡᱚᱢ ᱦᱚᱪᱚ ᱫᱚᱨᱠᱟᱨ ᱠᱟᱱᱟ ᱪᱤᱞᱰᱨᱮᱱᱟᱜ ᱡᱟᱦᱟᱸ ᱜᱤᱫᱽᱨᱟᱹ ᱠᱚ ᱞᱟᱹᱜᱤᱫ ᱡᱚᱢ ᱚᱱᱟ ᱠᱚᱫᱚ ᱡᱚᱢᱟᱜ ᱞᱟᱹᱠᱛᱤ ᱜᱮᱭᱟ ᱟᱨ ᱩᱱᱤ ᱥᱟᱶ ᱠᱷᱮᱭᱟᱞ ᱫᱚᱦᱚᱭ ᱦᱩᱭᱩᱜᱼᱟ ᱩᱱᱤ ᱜᱤᱫᱽᱨᱟᱹ ᱡᱟᱛᱮ ᱠᱳᱱᱳ ᱨᱳᱜ ᱟᱡᱟᱨ ᱨᱮ ᱟᱞᱚᱭ ᱯᱟᱲᱟᱜ ᱢᱟ ᱚᱱᱠᱟ ᱞᱮᱠᱟ ᱡᱚᱛᱚᱱ ᱦᱚᱸ ᱫᱚᱨᱠᱟᱨ ᱠᱟᱱᱟ ᱥᱚᱵ ᱥᱳᱢᱚᱭ ᱩᱱᱤ ᱜᱤᱫᱽᱨᱟᱹ ᱞᱳᱠᱠᱷᱚᱭᱮ ᱦᱩᱭᱩᱜᱼᱟ ᱡᱮ ᱢᱚᱥᱟᱨᱤ ᱥᱮ ᱥᱤᱠᱲᱤᱡᱽ ᱴᱷᱮᱱ ᱠᱷᱚᱱ ᱵᱟᱧᱪᱟᱣ ᱞᱟᱹᱜᱤᱫᱛᱮ ᱢᱚᱥᱟᱨᱤ ᱦᱚᱸ ᱵᱮᱵᱚᱦᱟᱨ ᱵᱮᱵᱚᱨᱟᱨ ᱦᱩᱭᱩᱜᱼᱟ ᱡᱟᱛᱮ ᱠᱳᱱᱳ ᱚᱥᱩᱵᱤᱛᱟ ᱟᱞᱚ ᱦᱩᱭᱩᱜ ᱛᱟᱭ ᱢᱟ ᱥᱮ ᱴᱟᱭᱤᱢ ᱨᱮ ᱴᱟᱭᱤᱢ ᱨᱮ ᱡᱟᱦᱟᱸ ᱡᱚᱢ ᱞᱟᱹᱠᱛᱤᱜᱼᱟ ᱚᱱᱟ ᱮᱢ ᱦᱚᱭ ᱞᱟᱜᱟᱜᱼᱟ ᱟᱨ ᱢᱟᱷᱮ ᱢᱟᱡᱷᱮ ᱦᱚᱥᱯᱤᱴᱟᱞ ᱦᱚᱸ ᱫᱮᱠᱷᱟᱣᱟᱭ ᱦᱩᱭᱩᱜᱼᱟ ᱜᱤᱫᱽᱨᱟᱹ ᱟᱜ ᱯᱚᱨᱤᱢᱟᱱ ᱳᱡᱚᱱ ᱨᱮᱱᱟᱜ ᱯᱚᱨᱤᱢᱟᱱ ᱪᱮᱫ ᱞᱮᱠᱟ ᱥᱚᱨᱤᱨ ᱥᱟᱥᱛᱷᱚ ᱛᱟᱦᱮᱸᱱ ᱛᱟᱭᱟ ᱚᱱᱟ ᱤᱫᱤ ᱠᱟᱛᱮᱫ ᱦᱚᱸ ᱧᱮᱞ ᱫᱚᱨᱠᱟᱨ ᱦᱩᱭᱩᱜᱼᱟ ᱢᱤᱫ ᱢᱤᱫᱴᱮᱱ ᱜᱤᱫᱽᱨᱟᱹᱨᱮᱱ ᱟᱯᱟᱛ ᱫᱚ ᱦᱩᱭ ᱞᱮᱠᱟᱱ